ᱵᱷᱟᱨᱚᱛᱤᱭᱚ ᱢᱤᱰᱤᱭᱟ ᱵᱟᱵᱚᱫ ᱛᱮ ᱡᱟᱦᱟᱸ ᱩᱭᱦᱟᱹᱨ ᱱᱤᱭᱟᱹ ᱫᱚ ᱦᱩᱭᱩᱜ ᱠᱟᱱᱟ ᱡᱟᱦᱟᱸ ᱫᱚ ᱟᱵᱚᱣᱟᱜ ᱥᱚᱢᱟᱡᱽ ᱨᱮᱱᱟᱜ ᱠᱟᱛᱷᱟ ᱠᱚ ᱟᱵᱚᱣᱟᱜ ᱟᱹᱫᱤᱵᱟᱹᱥᱤᱭᱟᱜ ᱠᱨᱤᱥᱤ ᱠᱟᱞᱪᱟᱨ ᱟᱹᱨᱤᱼᱪᱟᱹᱞᱤ ᱞᱟᱭᱼᱞᱟᱠᱪᱟᱨ ᱟᱵᱚᱣᱟᱜ ᱡᱟᱦᱟᱸ ᱫᱷᱚᱨᱚᱢ ᱟᱵᱚᱣᱟᱜ ᱡᱟᱦᱟᱸ ᱤᱛᱤᱦᱟᱥ ᱟᱵᱚᱣᱟᱜ ᱡᱟᱦᱟᱸ ᱜᱷᱚᱴᱚᱱᱟ ᱯᱨᱚᱛᱤᱱᱚᱭᱚᱛᱚ ᱢᱟᱱᱮ ᱫᱤᱱᱟᱹᱢ ᱡᱟᱦᱟᱸ ᱜᱷᱚᱴᱚᱱᱟ ᱜᱷᱚᱴᱟᱜ ᱠᱟᱱᱟ ᱚᱠᱟᱨᱮ ᱜᱷᱚᱴᱟᱜ ᱠᱟᱱᱟ ᱪᱮᱫ ᱠᱚ ᱜᱷᱚᱴᱟᱜ ᱠᱟᱱᱟ ᱱᱤᱭᱟᱹ ᱠᱚ ᱩᱫᱩᱜ ᱩᱭᱦᱟᱹᱨ ᱫᱚ ᱟᱹᱰᱤ ᱡᱟᱹᱨᱩᱲᱟ ᱟᱨ ᱱᱤᱭᱟᱹ ᱥᱚᱝᱜᱮ ᱟᱵᱚᱣᱟᱜ ᱡᱟᱦᱟᱸ ᱫᱚ ᱥᱟᱹᱨᱤᱭᱟᱜ ᱡᱟᱦᱟᱱ ᱡᱤᱱᱤᱥ ᱜᱮ ᱚᱱᱱᱚ ᱵᱚᱥᱛᱨᱚ ᱵᱟᱥᱚᱥᱛᱷᱟᱱ ᱠᱨᱤᱥᱴᱤ ᱠᱟᱞᱪᱟᱨ ᱟᱹᱨᱤᱼᱪᱟᱹᱞᱤ ᱞᱟᱭᱼᱞᱟᱠᱪᱟᱨ ᱮᱱᱮᱡ ᱥᱮᱨᱮᱧ ᱱᱤᱭᱟᱹ ᱠᱚ ᱩᱫᱩᱜ ᱫᱚ ᱟᱹᱰᱤ ᱡᱟᱹᱨᱩᱲ ᱜᱮᱭᱟ ᱱᱤᱭᱟᱹᱜᱮ ᱥᱟᱹᱨᱤ ᱰᱟᱦᱟᱨᱮ ᱩᱫᱩᱜᱟ ᱟᱨ ᱡᱟᱦᱟᱸ ᱠᱚ ᱪᱮᱱᱮᱞ ᱢᱮᱱᱟᱜᱼᱟ ᱚᱱᱟ ᱵᱷᱤᱛᱤᱨ ᱨᱮ ᱡᱮᱢᱚᱱ ᱰᱤᱰᱤ ᱵᱟᱝᱞᱟ ᱰᱤᱰᱤ ᱱᱤᱭᱩᱥ ᱰᱤᱰᱤ ᱦᱤᱱᱫᱤ ᱮᱵᱤᱯᱤ ᱟᱱᱚᱱᱫᱚ ᱮᱵᱤᱯᱤ ᱱᱤᱭᱩᱥ ᱡᱤ ᱵᱟᱝᱞᱟ ᱱᱚᱝᱠᱟ ᱟᱡᱽᱛᱟᱠ ᱟᱡᱽᱛᱟᱠ ᱱᱤᱭᱩᱥ ᱡᱤ ᱴᱤᱵᱷᱤ ᱤ ᱴᱤᱵᱷᱤ ᱱᱚᱝᱠᱟ ᱞᱟ ᱴᱩ ᱞᱟᱹᱴᱩ ᱪᱮᱱᱮᱞ ᱠᱚ ᱢᱮᱱᱟᱜᱼᱟ ᱱᱤᱭᱟᱹ ᱠᱚ ᱵᱤᱥᱚᱭ ᱛᱮᱜᱮ ᱤᱧᱟ ᱜ ᱡᱟᱦᱟᱸ ᱜᱩᱱᱟᱱ ᱪᱤᱱᱛᱟᱹ ᱱᱤᱭᱟᱹ ᱠᱚ ᱩᱫᱩᱜ ᱥᱚᱫᱚᱨᱟ ᱚᱱᱟ ᱥᱟᱶᱛᱮ ᱮᱠᱪᱩᱭᱮᱞᱤ ᱱᱤᱭᱟᱹ ᱠᱚ ᱪᱮᱱᱮᱞ ᱜᱮ ᱞᱟᱹᱴᱩ ᱞᱟᱹᱴᱩ ᱪᱮᱱᱮᱞ ᱫᱚ ᱞᱟᱹᱴᱩ ᱞᱟᱹᱴᱩ ᱥᱮᱴᱮᱞᱟᱭᱤᱴ ᱪᱮᱱᱮᱞ ᱱᱤᱭᱟᱹᱜᱮ ᱤᱧ ᱵᱟᱰᱟᱭ ᱢᱮᱱᱟᱜ ᱛᱤᱧᱟᱹ ᱵᱚᱨᱛᱚᱢᱟᱱ ᱨᱮ ᱟᱵᱚ ᱤᱱᱰᱤᱭᱟ ᱨᱮ ᱥᱮ ᱟᱵᱚ ᱵᱷᱟᱨᱚᱛ ᱫᱤᱥᱚᱢ ᱨᱮ